ᱦᱮᱸ ᱞᱟᱹᱭᱢᱮ

ᱛᱚᱵᱮ ᱪᱷᱚᱛᱨᱤᱥ ᱜᱮ ᱦᱟᱛᱟᱣ ᱦᱟᱛᱟᱣ ᱢᱮ ᱪᱷᱚᱛᱨᱤᱥ ᱪᱟᱣᱞᱮ ᱜᱮ ᱠᱮᱡᱤ ᱨᱮᱫᱚ ᱪᱷᱟᱵᱽᱵᱤᱥ ᱴᱟᱠᱟ ᱟᱨ ᱵᱚᱥᱛᱟ ᱨᱮᱫᱚ ᱵᱚᱥᱛᱟ ᱨᱮᱫᱚ ᱵᱟᱨᱚ ᱥᱚ ᱦᱮᱸ ᱦᱮᱸ ᱛᱟᱦᱚᱞᱮ ᱦᱟᱡᱤᱜ ᱢᱮ ᱤᱫᱤ ᱢᱮ ᱦᱮᱸ ᱦᱮᱸ

ᱛᱤᱱ ᱥᱳᱢᱳᱭ ᱟᱪᱪᱷᱟ ᱴᱷᱤᱠ ᱜᱮᱭᱟ ᱦᱮᱸ ᱦᱤᱡᱩᱜ ᱢᱮ ᱛᱚᱵᱮ ᱪᱟᱨᱴᱟ ᱯᱚᱨ